ᱞᱟᱦᱟ ᱛᱮᱫᱚ ᱵᱮᱵᱽᱥᱟ ᱵᱟᱱᱤᱡᱡᱚ ᱨᱮᱫᱚ ᱤᱧᱟᱹᱜ ᱚᱫᱚᱞ ᱵᱚᱫᱚᱞ ᱦᱩᱭᱩᱜ ᱠᱟᱱ ᱛᱟᱦᱮᱱᱚᱜ ᱥᱤᱢᱮᱢ ᱮᱢᱟᱭ ᱠᱷᱟᱡ ᱤᱱᱟᱹ ᱵᱚᱫᱚᱞ ᱛᱮ ᱟᱢ ᱦᱳᱲᱳᱭ ᱮᱢᱟᱢᱟ ᱥᱮ ᱜᱮᱰᱮᱜ ᱟᱹᱠᱷᱨᱤᱧᱮ ᱠᱷᱟᱡ ᱤᱱᱟᱹ ᱵᱚᱫᱚᱞᱛᱮ ᱟᱢ ᱪᱮᱫ ᱪᱚᱢ ᱦᱟᱛᱟᱣ ᱠᱷᱟᱡ ᱫᱚ ᱫᱚᱠᱟᱱᱨᱮ ᱤᱱᱟᱹᱭ ᱮᱢᱟᱜ ᱢᱮᱭᱟ ᱚᱱᱠᱟ ᱚᱫᱚᱞ ᱵᱚᱫᱚᱞ ᱦᱩᱭᱩᱜᱚᱜ ᱠᱟᱱ ᱛᱟᱦᱮᱱᱚᱜ ᱥᱮ ᱤᱱᱟᱹ ᱵᱟᱫ ᱠᱟᱛᱮ ᱟᱢ ᱡᱟᱦᱟᱱᱟᱢ ᱪᱟᱥ ᱟᱵᱟᱫ ᱠᱟᱜ ᱠᱷᱟᱡ ᱦᱳᱲᱳ ᱥᱮ ᱜᱚᱦᱩᱢ ᱠᱚ ᱥᱮ ᱪᱮᱫ ᱮᱢ ᱮᱢᱟᱱ ᱛᱮᱱᱟᱜ ᱠᱚᱢ ᱪᱟᱥ ᱠᱟᱜ ᱠᱷᱟᱡ ᱤᱱᱟᱹ ᱵᱚᱫᱚᱞᱛᱮ ᱟᱢ ᱪᱮᱫ ᱪᱚ ᱞᱟᱜᱟᱣᱢᱟ ᱠᱤᱨᱤᱧᱟᱢ ᱚᱱᱟ ᱵᱤᱱᱤᱢᱚᱭᱛᱮ ᱟᱢ ᱚᱱᱟ ᱵᱚᱫᱚᱞ ᱠᱟᱛᱮ ᱟᱢ ᱚᱱᱟ ᱮᱢᱟᱢᱟᱭ ᱥᱮᱢ ᱮᱢᱟᱭ ᱥᱮ ᱚᱱᱟᱠᱚ ᱟᱨ ᱞᱟᱦᱟ ᱛᱮᱫᱚ ᱯᱷᱳᱱ ᱠᱚᱫᱚ ᱵᱟᱝ ᱛᱟᱦᱮᱸ ᱠᱟᱱᱟ ᱩᱱ ᱡᱩᱜᱽ ᱨᱮᱫᱚ ᱟᱨᱚ ᱱᱤᱛᱚᱜ ᱫᱚ ᱢᱳᱵᱟᱭᱤᱞ ᱠᱚ ᱦᱩᱭᱱᱟ ᱱᱤᱛᱚᱜ ᱫᱚ ᱯᱟᱭᱥᱟ ᱫᱚ ᱱᱤᱛᱚᱜ ᱫᱚ ᱞᱮᱱᱫᱮᱚᱱᱜ ᱠᱟᱱᱟ ᱵᱮᱵᱽᱥᱟ ᱞᱮᱠᱟ ᱛᱮᱜᱮ ᱱᱤᱛᱚᱜ ᱫᱚ ᱯᱷᱳᱱ ᱨᱮᱜᱮ ᱡᱟᱦᱟᱱᱟᱜ ᱜᱮ ᱡᱟᱦᱟᱸ ᱛᱤᱨᱮᱢ ᱠᱷᱚᱡᱚᱜ ᱟᱥᱮᱢ ᱯᱟᱴᱷᱟᱣᱟ ᱯᱷᱳᱱ ᱛᱮᱜᱮ ᱴᱨᱟᱥᱯᱟᱨᱚᱜᱼᱟ ᱥᱮᱢ ᱠᱚᱭ ᱫᱟᱲᱮᱭᱭᱟ ᱥᱮ ᱮᱢᱚᱜᱚᱜᱼᱟ ᱤᱱᱟᱹ ᱠᱟᱛᱮᱫ ᱫᱚ ᱱᱤᱛᱚᱜ ᱦᱚᱸ ᱯᱚᱭᱥᱟ ᱞᱟᱜᱟᱣ ᱟᱢ ᱠᱷᱟᱡ ᱯᱚᱭᱥᱟ ᱦᱚᱸ ᱡᱟᱦᱟᱱᱟᱢ ᱠᱤᱨᱤᱧ ᱠᱷᱟᱡ ᱥᱮᱢ ᱡᱟᱦᱟᱸ ᱞᱮᱠᱟᱭ ᱠᱷᱟᱡ ᱱᱤᱛᱚᱝ ᱯᱚᱭᱥᱟ ᱦᱚᱭ ᱮᱢᱟᱢᱟ ᱤᱱᱟᱹ ᱵᱟᱫᱽ ᱨᱮ ᱟᱢ ᱛᱤᱥᱮᱢ ᱥᱚᱢᱚᱭᱟ ᱥᱮ ᱪᱮᱫ ᱞᱮᱠᱟᱢ ᱮᱢᱟᱭᱟ ᱟᱨ ᱱᱚᱛᱮ ᱦᱳᱲᱳᱢ ᱟᱹᱠᱨᱤᱧ ᱠᱷᱟᱡ ᱦᱳᱲᱳ ᱮᱢᱟᱭᱟ ᱛᱟᱭᱱᱚᱢᱛᱮ ᱥᱮ ᱱᱤᱠᱟᱹ ᱜᱮ ᱟᱢ ᱯᱷᱳᱱ ᱛᱮᱢ ᱠᱷᱚᱡᱽ ᱞᱮᱱᱠᱷᱟᱱ ᱯᱷᱳᱱ ᱨᱮᱦᱚᱢ ᱮᱠᱟᱣᱩᱱᱴ ᱨᱮ ᱯᱚᱭᱥᱟ ᱰᱷᱟᱞᱟᱣ ᱟᱢᱟ ᱥᱮ ᱱᱚᱝᱠᱟᱜᱮ ᱟᱹᱰᱤ ᱟᱭᱢᱟ ᱜᱟᱱ ᱡᱤᱱᱤᱥ ᱦᱮᱱᱟᱜᱼᱟ ᱵᱚᱞᱮ ᱞᱟᱦᱟ ᱛᱮᱫᱚ ᱚᱱᱠᱟ ᱫᱚ ᱵᱟᱝ ᱛᱟᱦᱮᱸ ᱠᱟᱱᱟ ᱱᱤᱛᱚᱜ ᱫᱚ ᱟᱭᱢᱟ ᱜᱟᱱ ᱜᱮ ᱯᱚᱨᱤᱵᱚᱨᱛᱚᱱ ᱟᱠᱟᱱᱟ ᱱᱤᱛᱚᱜ ᱫᱚ ᱟᱹᱰᱤ ᱜᱟᱱ ᱜᱮ ᱱᱤᱛᱚᱜ ᱫᱚ ᱵᱚᱫᱚᱞ ᱟᱠᱟᱱᱟ ᱱᱤᱛᱚᱜ ᱫᱚ ᱚᱱᱟ ᱞᱮᱠᱟ ᱛᱮᱜᱮ ᱵᱚᱞᱮ ᱱᱤᱛᱚᱜ ᱫᱚ ᱟᱹᱰᱤ ᱜᱟᱱ ᱜᱮ ᱯᱟᱞᱴᱟᱣ ᱠᱟᱱᱟ ᱱᱤᱛᱚᱜ ᱫᱚ ᱟᱹᱰᱤ ᱥᱩᱵᱤᱫᱟ ᱡᱟᱦᱟᱱᱟᱜ ᱨᱮᱜᱮ ᱟᱹᱭᱠᱟᱹᱜ ᱠᱟᱱᱟ